ᱵᱤᱨᱵᱷᱩᱢ ᱨᱮ ᱦᱮᱸ ᱱᱚᱝᱠᱟ ᱚᱲᱟᱜ ᱫᱚ ᱟᱭᱢᱟ ᱜᱮ ᱢᱮᱱᱟᱜ ᱟᱠᱟᱫᱟ ᱚᱱᱟᱛᱮ ᱡᱟᱦᱟᱸ ᱵᱟᱦᱨᱮ ᱨᱮᱱ ᱜᱤᱫᱽᱨᱟᱹ ᱠᱚ ᱦᱤᱡᱩᱜᱼᱟ ᱯᱟᱲᱦᱟᱜ ᱞᱟᱹᱜᱤᱫ ᱛᱚ ᱱᱤᱭᱟᱹ ᱚᱲᱟᱜ ᱨᱮᱠᱚ ᱛᱟᱦᱮᱸ ᱫᱟᱲᱮᱭᱟᱜᱼᱟ ᱥᱮ ᱡᱟᱸᱦᱟᱭ ᱪᱟᱹᱠᱨᱤᱭᱟᱭ ᱛᱚ ᱚᱸᱰᱮ ᱛᱟᱦᱮᱸ ᱠᱟᱛᱮᱫ ᱮ ᱪᱟᱹᱠᱨᱤ ᱫᱟᱲᱮᱭᱟᱜᱼᱟ ᱥᱮ ᱡᱚᱢ ᱧᱩ ᱦᱳᱴᱮᱞ ᱨᱮᱥᱴᱩᱨᱮᱱᱴ ᱦᱚᱸ ᱢᱮᱱᱟᱜ ᱟᱠᱟᱫᱟ ᱟᱨ ᱠᱚᱢ ᱵᱷᱟᱲᱟ ᱛᱮ ᱧᱟᱢᱚᱜᱼᱟ ᱟᱨ ᱵᱟᱛᱷᱨᱩᱢ ᱯᱷᱮᱥᱤᱞᱤᱴᱤ ᱠᱚᱦᱚᱸ ᱵᱮᱥ ᱜᱮ ᱢᱮᱱᱟᱜᱼᱟ